ᱟᱹᱛᱩ ᱫᱤᱥᱚᱢ ᱨᱮᱱ ᱦᱚᱲ ᱫᱚ ᱪᱮᱫ ᱞᱮᱠᱟ ᱠᱟᱛᱮᱫ ᱠᱚ ᱟᱹᱥᱩᱞᱚᱜ ᱠᱟᱱᱟ ᱥᱮ ᱵᱚᱱ ᱛᱟᱦᱮᱱ ᱠᱟᱱᱟ ᱡᱤᱭᱚᱱ ᱪᱤᱠᱟᱹ ᱛᱮᱵᱚᱱ ᱠᱷᱟᱸᱰᱟᱣᱮᱫ ᱠᱟᱱᱟ ᱵᱚᱱ ᱵᱟᱰᱟᱭ ᱫᱟᱲᱮᱭᱟᱜ ᱠᱟᱱᱟ ᱡᱮ ᱱᱮᱛᱟᱨ ᱫᱚ ᱯᱟᱱᱛᱮ ᱡᱤᱱᱤᱥ ᱡᱚᱠᱷᱚᱱ ᱦᱮᱡᱱᱟ ᱚᱱᱟᱛᱮ ᱡᱟᱦᱟᱱᱟᱜ ᱨᱮᱜᱮ ᱟᱹᱛᱩ ᱫᱤᱥᱚᱢ ᱟᱹᱛᱩ ᱦᱚᱲ ᱫᱚ ᱵᱚᱞᱮ ᱪᱟᱥᱵᱟᱥ ᱠᱟᱛᱮᱫ ᱠᱚ ᱡᱚᱢᱟ

ᱚᱠᱚᱭ ᱫᱚᱭ ᱦᱩᱭᱱᱟ ᱚᱠᱚᱭ ᱫᱚᱭ ᱴᱟᱭᱯᱤᱝᱼᱟᱭ ᱡᱮᱥᱮ ᱴᱟᱭᱯᱤᱝ ᱩᱱᱤ ᱦᱚᱸ ᱢᱤᱫᱴᱟᱝ ᱱᱚᱣᱟ ᱵᱤᱡᱽᱱᱮᱹᱥ ᱠᱟᱱ ᱛᱟᱭᱟ ᱟᱹᱛᱩ ᱫᱤᱥᱚᱢ ᱠᱷᱚᱱ ᱚᱠᱚᱭ ᱫᱚ ᱤᱭᱩᱴᱤᱭᱩᱵᱽ ᱪᱮᱱᱮᱞᱮ ᱵᱮᱱᱟᱣᱟ ᱤᱭᱩᱴᱩᱵᱽ ᱢᱟᱫᱽᱫᱷᱚᱢ ᱛᱮ ᱩᱱᱤ ᱡᱟ ᱯᱚᱭᱥᱟᱭᱮᱫ ᱠᱟᱱᱟᱭ ᱚᱲᱟᱜ ᱨᱮᱱᱟᱜ ᱜᱷᱟᱨᱚᱸᱡᱽ ᱥᱚᱝᱥᱟᱨᱮ ᱪᱟᱞᱟᱣᱮᱫᱟ ᱟᱨ ᱠᱚᱫᱚ ᱪᱟᱥᱵᱟᱥ ᱠᱚᱨᱮᱱᱟᱜ ᱪᱟᱥᱵᱟᱥ ᱠᱟᱛᱮᱫ ᱪᱟᱥᱚᱜ ᱠᱟᱱᱟ ᱟᱨ ᱥᱟᱶᱛᱮ ᱩᱱ ᱱᱤᱭᱟᱹ ᱪᱟᱸᱫᱚ ᱫᱤᱥᱚᱢ ᱨᱮᱭᱟᱜ ᱫᱚ ᱟᱹᱰᱤ ᱜᱟᱱ ᱜᱮ ᱥᱩᱵᱤᱫᱟ ᱵᱚᱞᱮ ᱛᱟᱦᱮᱱᱟ ᱦᱩᱭᱩᱜ ᱠᱟᱱ ᱠᱷᱟᱱ ᱫᱚ ᱪᱟᱥᱚᱜ ᱟᱨ ᱦᱩᱲᱩ ᱨᱚᱦᱚᱭ ᱠᱚ ᱢᱮᱱᱟᱜᱼᱟ ᱚᱱᱟᱛᱮ ᱟᱵᱚ ᱟᱹᱛᱩ ᱦᱚᱲ ᱫᱚ ᱢᱚᱡᱽ ᱜᱮᱵᱚᱱ ᱛᱟᱦᱮᱸ ᱠᱚᱜ ᱪᱟᱥᱵᱟᱥ ᱠᱚᱨᱮ ᱡᱮᱢᱚᱱ ᱢᱚᱡᱽ ᱜᱮ ᱦᱩᱭ ᱠᱚᱜ ᱛᱟᱵᱚᱱᱟ ᱟᱨ ᱚᱠᱚᱭ ᱫᱚ ᱟᱹᱛᱩ ᱰᱤᱦᱟᱹᱛ ᱠᱷᱚᱱᱮ ᱠᱟᱹᱢᱤ ᱠᱟᱱᱟ ᱵᱤᱡᱽᱱᱮᱹᱥᱮᱫ ᱠᱟᱱᱟᱭ ᱩᱱᱤᱭᱟᱜ ᱚᱠᱟ ᱞᱟᱹᱠ ᱛᱟᱦᱮᱱ ᱛᱟᱭ ᱟᱨ ᱚᱲᱟᱜ ᱨᱮᱱ ᱦᱚᱲ ᱫᱚ ᱪᱟᱞᱟᱣ ᱵᱮᱱᱟᱣ ᱤᱫᱤᱫᱟ ᱠᱚ